ᱦᱮᱞᱳ ᱢᱟ ᱚᱠᱚᱭᱮᱢ ᱞᱟᱹᱭᱫᱟ ᱟᱨ ᱚᱠᱟ ᱠᱷᱚᱱᱮᱢ ᱞᱟᱹᱭᱫᱟ ᱟᱪᱪᱷᱟ ᱪᱷᱟ ᱦᱮᱸ ᱤᱧ ᱯᱷᱩᱴᱵᱚᱞ ᱮᱱᱮᱡ ᱨᱮᱱ ᱠᱳᱪ ᱠᱟᱹᱱᱟᱹᱧ ᱯᱷᱩᱴᱷᱵᱚᱞ ᱟᱪᱪᱷᱟ ᱪᱮᱫ ᱪᱮᱫ ᱠᱩᱞᱤ ᱠᱟᱱᱟ ᱞᱟᱹᱭ ᱢᱮ ᱢᱟ ᱟᱪᱪᱷᱟ ᱱᱚᱣᱟ ᱟᱞᱮᱭᱟᱜ ᱠᱮᱢᱯ ᱨᱮ ᱯᱷᱩᱴᱵᱚᱞ ᱮᱱᱮᱡ ᱥᱮᱬᱟ ᱥᱟᱱᱟᱭᱮᱫ ᱵᱮᱱᱟ ᱵᱟᱝ ᱦᱮᱸ ᱟᱫᱚ ᱱᱚᱸᱰᱮ ᱥᱮᱬᱟ ᱞᱮᱠᱟ ᱛᱮᱫᱚ ᱦᱟᱸᱜ ᱟᱹᱰᱤᱜᱟᱱ ᱥᱯᱳᱴ ᱢᱮᱱᱟᱜᱼᱟ ᱮᱥᱯᱳᱴ ᱨᱮᱱᱟᱜ ᱟᱹᱰᱤᱜᱟᱱ ᱵᱷᱟᱜᱽ ᱢᱮᱱᱟᱜᱼᱟ ᱠᱨᱤᱠᱮᱴ ᱢᱮᱱᱟᱜᱼᱟ ᱯᱷᱩᱴᱵᱚᱞ ᱢᱮᱱᱟᱜᱼᱟ ᱠᱟᱵᱟᱰᱤ ᱢᱮᱱᱟᱜᱼᱟ ᱦᱚᱠᱤ ᱠᱚ ᱢᱮᱱᱟᱜᱼᱟ ᱛᱚ ᱚᱱᱟ ᱢᱚᱫᱽᱫᱷᱮ ᱨᱮ ᱚᱠᱟᱴᱟᱜ ᱥᱮᱬᱟ ᱥᱟᱱᱟᱭᱮᱫ ᱢᱮᱭᱟ ᱯᱷᱩᱴᱵᱚᱞ ᱜᱮ ᱵᱟᱝ ᱟᱪᱪᱷᱟ ᱪᱷᱟ ᱛᱚ ᱛᱤᱥᱮᱢ ᱥᱮ ᱛᱤᱥ ᱠᱷᱚᱱᱮᱢ ᱥᱮᱬᱟᱭᱟ ᱟᱫᱚ ᱚᱱᱟ ᱠᱮᱢᱯ ᱨᱮ ᱦᱮᱡ ᱠᱚᱛᱛᱮ ᱜᱮᱞᱮ ᱠᱤᱪᱷᱩ ᱱᱤᱭᱮᱢ ᱠᱚ ᱢᱮᱱᱟᱜᱼᱟ ᱱᱚᱣᱟ ᱠᱮᱢᱯ ᱨᱮ ᱵᱚᱞ ᱮᱱᱮᱡ ᱥᱮᱬᱟ ᱠᱚᱨᱛᱮ ᱜᱮᱞᱮ ᱠᱤᱪᱷᱩ ᱥᱚᱨᱚᱧᱡᱟᱢ ᱞᱟᱜᱟᱜᱼᱟ ᱡᱮᱢᱚᱱ ᱵᱚᱞ ᱮᱱᱮᱡ ᱥᱮᱬᱟ ᱠᱚᱛᱛᱮ ᱜᱮᱞᱮ ᱵᱩᱴ ᱵᱩᱴ ᱡᱩᱛᱟᱹ ᱞᱟᱜᱟᱜᱼᱟ ᱛᱟᱨᱯᱚᱨᱮ ᱦᱩᱭᱩᱜ ᱠᱟᱱᱟ ᱠᱮᱢᱞᱮᱴ ᱞᱟᱜᱟᱜᱼᱟ ᱦᱩᱥ ᱞᱟᱜᱟᱜᱼᱟ ᱦᱮᱸ ᱱᱚᱣᱟ ᱠᱚ ᱥᱚᱨᱚᱧᱡᱟᱢ ᱞᱟᱹᱭᱛᱮ ᱡᱟᱹᱨᱥᱤ ᱯᱮᱱᱴ ᱱᱚᱣᱟ ᱠᱚ ᱞᱟᱹᱭᱛᱮ ᱱᱚᱸᱰᱮ ᱫᱚ ᱞᱟᱜᱟᱜᱼᱟ ᱱᱚᱰᱮ ᱦᱤᱡᱩᱜ ᱱᱚᱣᱟ ᱫᱚ ᱱᱚᱸᱰᱮ ᱠᱤᱱᱛᱩ ᱟᱢ ᱵᱚᱞ ᱮᱱᱮᱡ ᱴᱟᱺᱰᱤ ᱨᱮ ᱵᱚᱞᱚᱜ ᱞᱟᱹᱜᱤᱫ ᱚᱱᱟ ᱫᱚᱨᱠᱟᱨ ᱢᱮᱱᱟᱜᱼᱟ ᱵᱚᱞ ᱮᱱᱮᱡ ᱥᱮᱬᱟ ᱠᱚᱛᱛᱮ ᱜᱮᱞᱮ ᱱᱚᱣᱟ ᱠᱚ ᱱᱚᱣᱟ ᱢᱮᱱᱟᱜ ᱛᱟᱢᱟ ᱠᱤ ᱟᱪᱪᱷᱟ ᱦᱮᱸ ᱱᱚᱸᱰᱮ ᱵᱷᱩᱛᱛᱤ ᱞᱮᱱᱠᱷᱟᱱ ᱱᱚᱣᱟ ᱠᱮᱢᱯ ᱨᱮᱱ ᱵᱷᱩᱛᱛᱤ ᱞᱮᱱᱠᱷᱟᱱ ᱫᱚ ᱤᱧ ᱮᱴᱟᱜ ᱯᱞᱮᱭᱟᱨ ᱞᱮᱠᱟ ᱦᱚᱸ ᱮᱴᱟᱜ ᱯᱞᱮᱭᱟᱨ ᱞᱮᱠᱟᱜᱮ ᱟᱢ ᱦᱚᱸᱧ ᱵᱟᱲᱛᱤ ᱠᱷᱚᱭ ᱢᱮᱭᱟ ᱱᱚᱝᱠᱟ ᱫᱚ ᱵᱟᱝ ᱱᱚᱸᱰᱮ ᱫᱚ ᱯᱨᱚᱛᱛᱮᱠᱴᱤ ᱯᱞᱮᱭᱟᱨ ᱜᱮ ᱠᱚᱢ ᱨᱮᱱᱟᱜ ᱵᱟᱨᱚᱥᱚ ᱴᱟᱠᱟ ᱵᱟᱨᱚᱥᱚ ᱴᱟᱠᱟ ᱞᱟᱜᱟᱣᱟᱵᱮᱱᱟ ᱵᱟᱨᱚᱥᱚ ᱴᱟᱠᱟ ᱵᱟᱨᱚᱥᱚ ᱴᱟᱠᱟ ᱠᱟᱛᱮᱜᱤᱧ ᱦᱟᱛᱟᱣᱫᱟ ᱦᱩᱸ ᱢᱟᱱᱛᱷ ᱨᱮᱭᱟᱜ ᱵᱟᱨᱚᱥᱚ ᱴᱟᱠᱟ ᱠᱟᱛᱮ ᱦᱩᱸ

ᱦᱮᱸ ᱟᱫᱚ ᱯᱷᱩᱴᱵᱚᱞ ᱥᱮᱬᱟ ᱥᱟᱱᱟᱭᱮ ᱠᱟᱱ ᱠᱷᱟᱱ ᱚᱝᱠᱟ ᱜᱮ ᱞᱟᱹᱭᱟᱭ ᱢᱮ ᱩᱱᱤ ᱦᱚᱸ ᱡᱮ ᱯᱷᱩᱴᱵᱚᱞ ᱥᱮᱬᱟ ᱥᱟᱱᱟᱭᱮ ᱠᱟᱱ ᱠᱷᱟᱱ ᱫᱚ ᱚᱸᱰᱮ ᱛᱟᱦᱞᱮ ᱚᱱᱟ ᱠᱮᱢᱯᱨᱮ ᱵᱷᱩᱛᱛᱤᱜ ᱞᱟᱹᱜᱤᱫᱛᱮ ᱞᱟᱹᱭᱟᱭᱟᱢ ᱪᱮᱫ ᱧᱩᱛᱩᱢ ᱠᱟᱱ ᱛᱟᱭᱟ ᱪᱮᱫ ᱵᱟᱝ ᱚᱱᱟ ᱠᱚ ᱚᱸᱰᱮ ᱮᱱᱴᱨᱤ ᱞᱟᱹᱜᱤᱫᱛᱮ ᱚᱯᱤᱥ ᱨᱮᱵᱤᱱ ᱫᱮᱠᱷᱟᱭᱟ ᱦᱮᱸ ᱟᱞᱮᱭᱟᱜ ᱚᱯᱷᱤᱥ ᱫᱚ ᱦᱩᱭᱩᱜ ᱠᱟᱱᱟ ᱱᱚᱣᱟ ᱠᱩᱸᱵᱟᱹ ᱵᱟᱹᱫ ᱵᱟᱨᱩ ᱜᱩᱲᱟᱹ ᱚᱱᱟ ᱵᱟᱨᱩᱜᱷᱩᱴᱩ ᱟᱛᱩ ᱨᱮ ᱦᱮᱸ ᱟᱞᱮ ᱥᱮᱛᱟᱜ ᱚᱯᱤᱥ ᱫᱚ ᱡᱷᱤᱡ ᱠᱷᱟᱜ ᱡᱷᱤᱡᱚᱜᱼᱟ ᱫᱚᱥᱴᱟ ᱥᱚᱢᱚᱭ ᱜᱮ ᱚᱯᱤᱥᱤᱭᱟᱞ ᱴᱟᱭᱤᱢ ᱥᱚᱢᱚᱭ ᱜᱮ ᱛᱚ ᱥᱮᱛᱟᱜ ᱥᱮᱛᱟᱜ ᱠᱷᱚᱱ ᱜᱮ ᱱᱚᱸᱰᱮ ᱨᱮᱱ ᱡᱟᱦᱟᱸᱭ ᱠᱚ ᱠᱳᱪ ᱫᱚ ᱠᱮᱢᱯ ᱨᱮᱠᱚ ᱛᱟᱦᱮᱱᱟ ᱩᱱᱠᱩ ᱫᱚ ᱥᱮᱛᱟᱜ ᱠᱷᱚᱱ ᱜᱮ ᱦᱟᱸᱜ ᱱᱚᱰᱮ ᱚᱱᱟ ᱴᱮᱱᱰᱟᱨ ᱠᱚ ᱞᱟᱹᱜᱤᱫ ᱛᱮᱫᱚ ᱥᱮᱛᱟᱜ ᱠᱷᱚᱡᱜᱮ ᱛᱟᱦᱮᱱ ᱠᱟᱱᱟ ᱚᱱᱟ ᱡᱷᱤᱡ ᱫᱚ ᱥᱮᱛᱟᱜ ᱪᱷᱚ ᱵᱟᱡᱮ ᱠᱷᱚᱱ ᱱᱚ ᱵᱟᱡᱟᱮ ᱫᱷᱟᱹᱵᱤᱡ ᱡᱟᱦᱟᱸ ᱢᱟᱱᱮ ᱚᱸᱰᱮ ᱯᱚᱠᱴᱤᱥ ᱪᱟᱞᱟᱜᱼᱟ ᱟᱨ ᱚᱯᱤᱥ ᱨᱮᱭᱟᱜ ᱡᱟᱦᱟᱸ ᱚᱯᱤᱥ ᱨᱮᱭᱟᱜ ᱴᱟᱹᱭᱤᱢ ᱫᱚ ᱚᱱᱟ ᱫᱚᱥᱴᱟ ᱥᱚᱢᱚᱭ ᱠᱷᱟᱡ ᱜᱮ ᱦᱟᱸᱜ ᱡᱷᱤᱡᱚᱜᱼᱟ ᱢᱟᱱᱮ ᱧᱩᱛᱩᱢ ᱠᱷᱚᱫᱟ ᱞᱟᱹᱜᱤᱫ ᱛᱮᱫᱚ ᱦᱮᱸ ᱯᱳᱭᱞᱳ ᱢᱚᱛᱚ ᱫᱚ ᱧᱩᱛᱩᱢ ᱠᱷᱚᱫᱟ ᱞᱟᱹᱜᱤᱫᱛᱮ ᱥᱟᱛᱥᱚ ᱴᱟᱠᱟ ᱞᱟᱜᱟᱣᱵᱤᱱᱟ ᱟᱨ ᱚᱱᱟ ᱯᱚᱨᱮ ᱡᱚᱠᱷᱚᱱ ᱡᱚᱛᱚ ᱥᱚᱨᱚᱧᱡᱟᱢᱟᱛᱮ ᱡᱮ ᱦᱤᱞᱳᱜ ᱵᱮᱱ ᱡᱚᱭᱮᱱᱟ ᱤᱱ ᱦᱤᱞᱳᱜ ᱠᱷᱚᱱ ᱤᱱ ᱦᱤᱞᱳᱜ ᱵᱟᱠᱤ ᱴᱟᱠᱟ ᱵᱮᱱ ᱢᱟ ᱟᱨ ᱵᱮᱱ ᱡᱚᱭᱮᱱ ᱩᱛᱟᱹᱨᱟ ᱦᱮᱸ ᱢᱟ ᱡᱚᱦᱟᱨ ᱜᱮ